ᱤᱧ ᱫᱚ ᱚᱞ ᱯᱟᱲᱦᱟᱣ ᱥᱟᱶ ᱥᱟᱶ ᱛᱮ ᱠᱷᱮᱞ ᱠᱚ ᱥᱟᱶ ᱛᱮ ᱮᱱᱮᱡ ᱥᱮᱨᱮᱧ ᱱᱚᱣᱟ ᱠᱚᱧ ᱠᱩᱥᱤᱭᱟᱜ ᱜᱤᱭᱟ ᱪᱮᱫᱟᱜ ᱥᱮ ᱚᱞᱚᱜ ᱯᱟᱲᱦᱟᱣ ᱵᱟᱢ ᱥᱮᱬᱟ ᱞᱮᱠᱷᱟᱱ ᱛᱤᱥ ᱦᱚᱸ ᱞᱟᱦᱟ ᱥᱮᱫ ᱫᱚ ᱚᱦᱚᱢ ᱞᱟᱦᱟ ᱠᱚᱜᱼᱟ ᱥᱮ ᱦᱚᱲ ᱞᱮᱠᱟᱱ ᱦᱚᱲ ᱫᱚ ᱵᱟᱢ ᱛᱮᱭᱟᱨ ᱠᱚᱜᱼᱟ ᱚᱱᱟ ᱠᱷᱟᱹᱛᱤᱨ ᱛᱮ ᱚᱞᱚᱜ ᱯᱟᱲᱦᱟᱜ ᱫᱚ ᱟᱹᱰᱤ ᱜᱮ ᱞᱟᱹᱠᱛᱤᱭᱟ ᱥᱮ ᱦᱩᱰᱤᱧ ᱠᱟᱹᱢᱤ ᱠᱷᱚᱱ ᱢᱟᱨᱟᱝ ᱠᱟᱹᱢᱤ ᱡᱟᱦᱟᱱᱟᱜ ᱠᱟᱹᱢᱤ ᱨᱮᱜᱮ ᱚᱞᱚᱜ ᱯᱟᱲᱦᱟᱣ ᱫᱚ ᱟᱹᱰᱤ ᱜᱤ ᱞᱟᱹᱠᱛᱤ ᱠᱟᱱᱟ ᱚᱱᱟ ᱠᱷᱟᱹᱛᱤᱨ ᱛᱮ ᱤᱧ ᱫᱚ ᱚᱞᱚᱜ ᱯᱟᱲᱦᱟᱜ ᱫᱚᱹᱧ ᱠᱩᱥᱤᱭᱟᱜ ᱜᱮᱭᱟ ᱡᱟᱹᱥᱛᱤ ᱜᱮ ᱟᱨ ᱠᱷᱮᱞ ᱡᱚᱝ ᱦᱚᱹᱧ ᱠᱩᱥᱤᱭᱟᱜ ᱜᱮᱭᱟ ᱠᱷᱮᱞ ᱪᱮᱫᱟᱜ ᱥᱮ ᱠᱷᱮᱞ ᱞᱮᱠᱷᱟᱱ ᱦᱚᱲᱢᱚ ᱠᱚ ᱛᱤ ᱡᱟᱸᱜᱟ ᱠᱚ ᱟᱹᱰᱤ ᱵᱮᱥ ᱛᱟᱦᱮᱱᱟ ᱥᱮ ᱱᱟᱯᱟᱭ ᱛᱟᱦᱮᱱᱟ ᱥᱮ ᱠᱚᱱᱚ ᱨᱳᱜᱽ ᱟᱡᱟᱨ ᱛᱮ ᱵᱟᱢ ᱵᱷᱳᱜᱚᱜᱼᱟ ᱚᱱᱟ ᱠᱷᱟᱹᱛᱤᱨ ᱛᱮ ᱠᱷᱮᱞ ᱡᱚᱝ ᱦᱚᱹᱧ ᱠᱩᱥᱤᱭᱟᱜ ᱜᱮᱭᱟ ᱥᱟᱶᱛᱮ ᱮᱱᱮᱡ ᱥᱮᱨᱮᱧ ᱦᱚᱹᱧ ᱠᱩᱥᱤᱭᱟᱜ ᱜᱮᱭᱟ